ᱡᱟᱦᱟᱸᱭ ᱠᱚ ᱠᱟᱬᱟ ᱜᱮᱭᱟᱠᱚ ᱵᱳᱵᱟᱜᱮ ᱠᱟᱞᱟᱜᱮ ᱵᱟᱝᱠᱚ ᱟᱸᱡᱚᱢ ᱧᱟᱢᱟ ᱩᱱᱠᱩ ᱞᱟᱹᱜᱤᱫ ᱛᱮ ᱤᱛᱩᱱ ᱟᱥᱲᱟ ᱫᱚ ᱮᱠᱟᱞ ᱞᱟᱹᱠᱛᱤ ᱜᱮᱭᱟ ᱪᱮᱫᱟᱜ ᱥᱮ ᱩᱱᱠᱩ ᱦᱚᱸᱛᱚ ᱯᱟᱲᱦᱟᱣ ᱨᱮᱭᱟᱜ ᱚᱫᱷᱤᱠᱟᱨ ᱢᱮᱱᱟᱜᱼᱟ ᱢᱮᱱᱠᱷᱟᱱ ᱱᱚᱣᱟ ᱴᱚᱴᱷᱟ ᱨᱮᱫᱚ ᱠᱟᱬᱟ ᱵᱳᱵᱟ ᱠᱚ ᱜᱤᱫᱽᱨᱟᱹ ᱞᱟᱹᱜᱤᱫ ᱟᱞᱟᱫᱟ ᱵᱷᱟᱵᱮ ᱤᱛᱩᱱ ᱟᱥᱲᱟ ᱫᱚ ᱵᱟᱹᱱᱩᱜᱼᱟ ᱟᱨ ᱱᱚᱣᱟ ᱫᱚ ᱠᱤᱱᱛᱩ ᱱᱩᱠᱩ ᱯᱟᱲᱦᱟᱣ ᱞᱟᱹᱜᱤᱫ ᱮᱠᱟᱞᱜᱮ ᱡᱟᱹᱨᱩᱲᱟ ᱤᱛᱩᱱ ᱟᱥᱲᱟ ᱫᱚ ᱩᱱᱠᱩ ᱞᱟᱹᱜᱤᱫ